ᱠᱤᱪᱷᱩ ᱫᱤᱱ ᱢᱟᱲᱟᱝ ᱜᱮ ᱡᱷᱟᱲᱠᱷᱚᱸᱰ ᱯᱚᱱᱚᱛ ᱨᱮ ᱧᱮᱞᱟᱠᱟᱱᱟ ᱡᱟᱦᱟᱸ ᱫᱚ ᱥᱟᱱᱛᱟᱲ ᱠᱚᱣᱟᱜ ᱚᱛ ᱦᱟᱥᱟ ᱚᱸᱰᱮ ᱠᱷᱚᱱᱤᱡᱽ ᱥᱚᱢᱯᱚᱫᱽ ᱧᱟᱢ ᱮᱱᱠᱷᱟᱱ ᱚᱸᱰᱮ ᱨᱮᱱ ᱥᱚᱨᱠᱟᱨ ᱩᱱᱠᱩ ᱥᱟᱱᱛᱟᱲ ᱠᱚ ᱞᱟᱜᱟ ᱠᱟᱛᱮᱜ ᱚᱸᱰᱮᱱᱟᱜ ᱚᱛ ᱦᱟᱥᱟ ᱫᱚᱠᱷᱚᱞ ᱨᱮᱭᱟᱜ ᱮ ᱠᱩᱨᱩᱢᱩᱴᱩ ᱞᱮᱫᱟ ᱮᱱᱠᱷᱟᱱ ᱚᱸᱰᱮᱨᱮᱱ ᱥᱟᱱᱛᱟᱲ ᱚᱱᱟ ᱵᱟᱝᱠᱚ ᱨᱮᱵᱮᱱ ᱞᱮᱱᱛᱮ ᱟᱠᱚ ᱩᱱᱤ ᱥᱚᱨᱠᱟᱨ ᱪᱮᱛᱟᱱ ᱨᱮ ᱟᱹᱰᱤ ᱮᱸᱴᱠᱮᱴᱚᱬᱮ ᱠᱚ ᱥᱤᱨᱡᱟᱹᱣ ᱠᱮᱫᱟ ᱟᱨ ᱪᱮᱫᱟᱜ ᱥᱮ ᱱᱤᱛ ᱧᱮᱞᱚᱜ ᱠᱟᱱᱟ ᱡᱟᱦᱟᱸ ᱫᱚ ᱠᱟᱨᱮᱱᱴ ᱮᱯᱷᱮᱭᱟᱨᱥ ᱠᱚ ᱥᱮ ᱱᱤᱭᱩᱡᱽ ᱠᱚᱨᱮ ᱡᱟᱦᱟᱸ ᱦᱤᱡᱩᱜ ᱠᱟᱱᱟ ᱚᱱᱟᱠᱚ ᱥᱟᱱᱟᱢ ᱡᱟᱦᱟᱸ ᱫᱚ ᱠᱤᱪᱷᱩ ᱦᱚᱭᱛᱳ ᱚᱞᱚᱜ ᱯᱟᱲᱦᱟᱜ ᱦᱩᱭ ᱟᱠᱟᱱᱟ ᱢᱮᱱᱱᱠᱷᱟᱱ ᱚᱱᱟᱠᱚ ᱦᱚᱭᱛᱳ ᱵᱟᱝ ᱫᱤᱥᱟᱹᱜ ᱠᱟᱱᱟ ᱢᱮᱱᱠᱷᱟᱱ ᱡᱟᱦᱟᱸ ᱫᱚ ᱱᱤᱛᱵᱚᱱ ᱥᱤᱠᱠᱷᱤᱛᱚᱜ ᱠᱟᱱᱟ ᱵᱚᱱ ᱥᱮ ᱪᱟᱹᱠᱨᱤ ᱠᱚᱵᱚᱱ ᱯᱚᱨᱤᱠᱠᱷᱟ ᱨᱮᱵᱚᱱ ᱫᱩᱲᱩᱵ ᱞᱟᱹᱜᱤᱫ ᱩᱱᱠᱩ ᱠᱚ ᱡᱮᱢᱚᱱ ᱱᱚᱣᱟ ᱠᱟᱨᱮᱱᱴ ᱮᱯᱷᱮᱭᱟᱨᱥ ᱡᱩᱫᱤ ᱠᱚ ᱧᱮᱞᱟ ᱮᱱᱠᱷᱟᱱ ᱩᱱᱠᱩᱣᱟᱜ ᱯᱚᱨᱤᱠᱠᱷᱟ ᱠᱚᱨᱮᱜ ᱟᱠᱚᱣᱟᱜ ᱥᱩᱵᱤᱫᱷᱟᱜ ᱛᱟᱠᱚᱣᱟ